ᱠᱷᱮᱞᱳᱰ ᱨᱮ ᱥᱟᱺᱜᱤᱧ ᱟᱨ ᱦᱟᱱᱰᱮ ᱱᱟᱰᱮ ᱴᱚᱴᱷᱟ ᱨᱮᱱ ᱛᱟᱦᱮᱱ ᱠᱚ ᱦᱚᱲᱠᱚ ᱢᱩᱫᱽ ᱨᱮ ᱥᱮ ᱩᱱᱠᱩ ᱪᱮᱛᱟᱱᱨᱮ ᱦᱚᱜᱼᱚᱭ ᱱᱟ ᱠᱷᱮᱞᱳᱰ ᱤᱫᱤ ᱠᱟᱛᱮᱜ ᱢᱚᱱᱮᱨᱮ ᱟᱭᱢᱟᱜᱮ ᱥᱮ ᱡᱟᱹᱥᱛᱤ ᱜᱮ ᱪᱟᱯ ᱫᱚ ᱢᱮᱱᱟᱜ ᱜᱮᱭᱟ ᱪᱮᱫᱟᱜ ᱵᱟᱝᱢᱟ ᱱᱤᱛᱚᱜ ᱫᱚ ᱠᱷᱮᱞᱳᱰ ᱢᱤᱫᱴᱟᱝ ᱱᱤᱛᱚᱜ ᱮᱢᱚᱱ ᱜᱮ ᱛᱤᱸᱜᱩᱣ ᱠᱟᱱᱟ ᱢᱮᱱᱫᱚ ᱡᱟᱦᱟᱸ ᱟᱞᱮ ᱴᱚᱴᱷᱟᱨᱮ ᱧᱮᱞᱚᱜᱚᱜ ᱠᱟᱱᱟ ᱡᱟᱹᱥᱛᱤ ᱠᱟᱭᱛᱮ ᱠᱷᱮᱞᱳᱰ ᱪᱮᱛᱟᱱ ᱨᱮᱜᱮ ᱵᱮᱥᱤ ᱜᱤᱫᱟᱹᱨ ᱠᱚ ᱫᱟᱬᱟᱱ ᱠᱟᱱᱟ ᱥᱮ ᱱᱚᱣᱟ ᱨᱮᱜᱮ ᱡᱟᱹᱥᱛᱤ ᱢᱚᱱᱮ ᱫᱚᱠᱚ ᱮᱢ ᱮᱫᱟ ᱚᱱᱟ ᱞᱟᱹᱭᱛᱮ ᱫᱤᱱᱟᱹᱢ ᱫᱤᱱ ᱠᱷᱮᱞᱳᱰ ᱠᱚᱦᱚᱸ ᱠᱚ ᱫᱟᱬᱟᱱ ᱛᱮᱦᱮᱧ ᱱᱚᱰᱮ ᱠᱷᱟᱱ ᱢᱮᱭᱟᱝ ᱦᱟᱰᱮ ᱱᱤᱝᱠᱟᱹ ᱠᱟᱛᱮᱜ ᱜᱮ ᱟᱫᱚ ᱱᱚᱣᱟ ᱤᱫᱤ ᱠᱟᱛᱮᱜ ᱩᱭᱦᱟᱹᱨ ᱛᱟᱦᱮᱱᱟ ᱡᱮ ᱛᱮᱦᱮᱧ ᱱᱚᱰᱮ ᱠᱷᱮᱞ ᱦᱩᱭᱱᱟ ᱜᱟᱯᱟ ᱱᱚᱰᱮ ᱢᱮᱭᱟᱝ ᱦᱟᱰᱮ ᱤᱱᱠᱟᱹ ᱢᱤᱫᱴᱟᱝ ᱢᱚᱱᱮᱨᱮ ᱩᱭᱦᱟᱹᱨ ᱥᱮ ᱢᱤᱫᱴᱟᱝ ᱢᱟᱱᱚᱥᱤᱠ ᱪᱟᱯ ᱫᱚ ᱠᱚᱢᱵᱮᱥᱤ ᱛᱟᱦᱮᱱ ᱜᱮᱭᱟ ᱚᱱᱟ ᱥᱟᱶᱛᱮ ᱡᱟᱦᱟᱸ ᱱᱤᱛᱚᱜ ᱢᱮᱱᱫᱚ ᱟᱞᱮ ᱴᱚᱴᱷᱟᱨᱮ ᱢᱤᱫᱴᱟᱝ ᱠᱷᱮᱞᱳᱰ ᱞᱮ ᱫᱚᱦᱚ ᱠᱟᱫᱟ ᱥᱮ ᱥᱮᱨᱢᱟ ᱨᱮ ᱱᱚᱣᱟ ᱴᱚᱴᱷᱟᱨᱮ ᱟᱞᱮ ᱴᱷᱮᱱ ᱠᱷᱮᱞᱳᱰ ᱫᱚᱞᱮ ᱫᱚᱦᱚᱭ ᱜᱮᱭᱟ ᱱᱚᱣᱟ ᱞᱟᱹᱭ ᱛᱮᱜᱮ ᱦᱚᱜᱼᱚᱭ ᱱᱚᱣᱟ ᱠᱷᱮᱞᱳᱰ ᱠᱩᱢᱩᱴ ᱨᱮ ᱡᱚᱛᱚ ᱜᱩᱞᱳ ᱠᱚᱲᱟ ᱠᱚ ᱢᱮᱱᱟᱜ ᱠᱚᱣᱟ ᱡᱟᱦᱟᱸ ᱩᱰᱟᱹᱝ ᱜᱮ ᱱᱩᱠᱩ ᱡᱟᱦᱟᱸ ᱱᱤᱛᱚᱜ ᱢᱟᱱᱚᱥᱤᱠ ᱪᱟᱯ ᱨᱮᱠᱚ ᱛᱟᱦᱮᱱᱟ ᱢᱮᱱᱫᱚ ᱚᱱᱟ ᱫᱚ ᱪᱟᱯ ᱨᱮᱱᱟᱜ ᱜᱮ ᱠᱟᱱᱟ ᱪᱮᱫᱟᱜ ᱵᱟᱝᱢᱟ ᱢᱤᱫᱴᱟᱝ ᱠᱷᱮᱞᱳᱰ ᱠᱚᱨᱟᱣ ᱞᱟᱹᱜᱤᱫ ᱛᱮᱫᱚ ᱟᱭᱢᱟ ᱞᱮᱠᱟᱱ ᱦᱚᱲᱟᱜ ᱜᱚᱲᱚ ᱜᱚᱯᱲᱚ ᱜᱮ ᱞᱟᱜᱟᱣᱼᱟ ᱠᱟᱨᱚᱱ ᱱᱚᱣᱟ ᱫᱚ ᱢᱤᱫ ᱦᱚᱲ ᱛᱮᱫᱚ ᱵᱟᱝ ᱦᱩᱭ ᱥᱟᱹᱛᱟᱹᱜᱼᱟ ᱤᱱᱟᱹ ᱛᱮᱜᱮ ᱡᱟᱹᱥᱛᱤ ᱠᱟᱭᱨᱮᱱ ᱡᱟᱹᱥᱛᱤ ᱠᱟᱭᱛᱮ ᱟᱛᱳ ᱨᱮᱱ ᱥᱩᱨ ᱥᱩᱯᱩᱨ ᱟᱛᱳ ᱨᱮᱱ ᱥᱮ ᱵᱟᱦᱨᱮ ᱠᱚᱨᱮᱱ ᱡᱟᱦᱟᱸ ᱩᱰᱟᱹᱝ ᱜᱮ ᱴᱤᱢ ᱠᱚ ᱢᱮᱱᱟᱜ ᱠᱚᱣᱟ ᱡᱚᱛᱚ ᱠᱚᱜᱮ ᱱᱮᱣᱛᱟ ᱛᱟᱞᱟᱛᱮᱜᱮ ᱵᱟᱲᱟᱭ ᱦᱚᱪᱚ ᱦᱩᱭᱩᱜᱼᱟ ᱥᱮ ᱱᱚᱣᱟ ᱦᱚᱸ ᱢᱤᱫᱴᱟᱝ ᱩᱭᱦᱟᱹᱨ ᱛᱟᱦᱮᱱᱟ ᱯᱟᱞᱮᱱ ᱩᱱᱟᱹᱜ ᱜᱟᱱ ᱴᱤᱢ ᱵᱟᱝᱠᱚ ᱦᱩᱭᱩᱜᱼᱟ ᱥᱮ ᱱᱚᱣᱟ ᱥᱟᱶᱛᱮ ᱟᱨᱚ ᱫᱳᱠᱟᱱ ᱫᱟᱱᱤ ᱠᱚ ᱢᱮᱱᱟᱜᱼᱟ ᱛᱟᱨᱯᱚᱨᱮ ᱞᱮᱯᱷᱟᱨᱤ ᱠᱚ ᱢᱮᱱᱟᱜᱼᱟ ᱥᱮ ᱥᱟᱶᱛᱮ ᱟᱨᱚ ᱟᱭᱢᱟ ᱞᱮᱠᱟᱱᱟᱜ ᱠᱷᱚᱨᱚᱪ ᱠᱷᱚᱨᱪᱟ ᱠᱚ ᱢᱮᱱᱟᱜᱼᱟ ᱜᱚᱰᱟ ᱠᱚ ᱥᱟᱡᱟᱣ ᱥᱮ ᱚᱱᱟ ᱞᱟᱹᱭᱛᱮ ᱥᱟᱹᱛ ᱥᱟᱹᱯᱟᱹᱛ ᱚᱱᱟ ᱤᱫᱤ ᱠᱟᱛᱮᱜ ᱡᱟᱹᱥᱛᱤ ᱪᱟᱯ ᱫᱚ ᱢᱮᱱᱟᱜ ᱜᱮᱭᱟ ᱟᱫᱚ ᱱᱚᱣᱟ ᱞᱟᱹᱭᱛᱮ ᱚᱱᱟᱨᱮ ᱢᱤᱫᱴᱟᱝ ᱜᱮ ᱞᱟᱹᱭ ᱦᱩᱭᱩᱜᱼᱟ ᱢᱩᱪᱟᱹᱫ ᱨᱮ ᱱᱚᱣᱟᱜᱤᱧ ᱢᱮᱱᱟ ᱱᱚᱣᱟ ᱥᱟᱶᱛᱮ ᱡᱩᱫᱤ ᱱᱚᱣᱟ ᱠᱩᱢᱩᱴ ᱨᱮᱱ ᱱᱚᱣᱟ ᱠᱩᱢᱩᱴ ᱨᱮᱱ ᱛᱤᱱᱟᱹᱜ ᱜᱟᱱ ᱜᱚᱲᱚ ᱠᱚ ᱢᱮᱱᱟᱜ ᱠᱚᱣᱟ ᱥᱮ ᱥᱚᱫᱚᱥᱥᱚ ᱠᱚ ᱢᱮᱱᱟᱜ ᱠᱚᱣᱟ ᱱᱩᱠᱩ ᱡᱩᱫᱤ ᱥᱚᱢᱟᱱ ᱛᱮ ᱡᱚᱛᱚ ᱠᱚ ᱠᱷᱟᱴᱟᱜᱼᱟ ᱪᱟᱯ ᱨᱮᱱᱟᱜ ᱫᱚ ᱪᱮᱫ ᱦᱚᱸ ᱵᱟᱹᱱᱩᱜᱼᱟ ᱡᱟᱦᱟᱸ ᱛᱤᱱ ᱢᱟᱨᱟᱝ ᱮᱴᱠᱮᱴᱚᱲᱮ ᱜᱮ ᱞᱚᱜᱚᱱ ᱛᱮᱜᱮ ᱥᱚᱦᱞᱮᱜᱼᱟ ᱟᱨ ᱡᱩᱫᱤ ᱡᱚᱛᱚ ᱚᱱᱟ ᱞᱮᱠᱟᱱ ᱠᱚ ᱵᱟᱝ ᱠᱚ ᱦᱳᱭᱳᱜᱼᱟ ᱛᱟᱦᱚᱞᱮ ᱠᱷᱟᱱ ᱫᱚ ᱡᱟᱦᱟᱸᱭ ᱠᱚᱫᱚ ᱱᱤᱛᱚᱜ ᱵᱚᱦᱚᱜ ᱧᱚᱜ ᱨᱮ ᱢᱮᱱᱟᱜ ᱠᱚᱣᱟ ᱢᱮᱱ ᱯᱚᱫᱽ ᱠᱚᱨᱮ ᱢᱮᱱᱟᱜ ᱠᱚᱣᱟ ᱠᱟᱨᱚᱱ ᱱᱩᱠᱩᱣᱟᱜ ᱜᱮ ᱪᱟᱯ ᱫᱚ ᱡᱟᱹᱥᱛᱤᱜᱼᱟ